ᱵᱟᱸᱠᱩᱲᱟ ᱦᱚᱱᱚᱛᱨᱮ ᱠᱤᱪᱷᱩ ᱜᱟᱱ ᱠᱟᱨᱩ ᱵᱤᱨᱤᱫ ᱠᱚᱫᱚ ᱦᱩᱭᱩᱜ ᱠᱟᱱᱟ ᱦᱟ ᱠᱩ ᱥᱟᱵ ᱵᱤᱨᱤᱫ ᱦᱟᱥᱟ ᱵᱮᱱᱟᱣ ᱴᱩᱠᱩᱡ ᱜᱮᱫᱟᱜ ᱛᱮᱧ ᱵᱤᱨᱤᱫ ᱡᱚᱱᱚᱜ ᱜᱟᱞᱟ ᱦᱟᱴᱟᱜ ᱵᱮᱱᱟᱣ ᱵᱤᱨᱤᱫ ᱱᱚᱣᱟ ᱠᱚ ᱵᱤᱨᱤᱫ ᱵᱟᱸᱠᱩᱲᱟ ᱦᱚᱱᱚᱛ ᱞᱟᱹᱜᱤᱫ ᱵᱷᱮᱜᱟᱨ ᱜᱮᱭᱟ ᱱᱚᱣᱟ ᱵᱤᱨᱤᱫ ᱠᱚᱫᱚ ᱟᱠᱚᱨᱮᱱ ᱥᱮᱫᱟᱭ ᱦᱟᱯᱲᱟᱢ ᱠᱚ ᱯᱤᱲᱦᱤ ᱛᱟᱭᱚᱢ ᱯᱤᱲᱦᱤ ᱩᱪᱟᱹᱲ ᱦᱤᱡᱩᱜ ᱠᱟᱱᱟ ᱡᱮᱢᱚᱱ ᱦᱟᱹᱠᱩ ᱥᱟᱵ ᱵᱤᱨᱤᱫ ᱫᱚ ᱦᱩᱭᱩᱜ ᱠᱟᱱᱟ ᱟᱵᱚᱨᱮᱱ ᱯᱟᱦᱤᱞ ᱦᱟᱯᱲᱟᱢ ᱠᱚ ᱱᱟᱹᱭ ᱨᱮᱥᱮ ᱜᱟᱰᱟᱨᱮ ᱦᱟᱹᱠᱩ ᱥᱟᱵ ᱠᱟᱛᱮᱜ ᱱᱚᱝᱠᱟᱜᱮ ᱵᱟᱡᱟᱨ ᱛᱮᱠᱚ ᱟᱠᱷᱨᱤᱧ ᱠᱚ ᱛᱟᱦᱮᱸᱜᱼᱟ ᱚᱱᱠᱟ ᱠᱟᱛᱮᱜ ᱜᱮ ᱡᱟᱦᱟᱸ ᱛᱤᱱᱟᱹᱜ ᱠᱟᱹᱣᱰᱤ ᱜᱮ ᱟᱨᱡᱟᱣ ᱛᱟᱦᱮᱸᱜ ᱠᱚ ᱚᱱᱠᱟ ᱛᱮᱜᱮ ᱟᱠᱚ ᱦᱚᱸ ᱥᱚᱝᱥᱟᱨ ᱠᱚ ᱪᱟᱞᱟᱣ ᱛᱟᱦᱮᱸᱜᱼᱟ ᱚᱱᱠᱟ ᱛᱮᱜᱮ ᱟᱠᱚᱣᱟᱜ ᱞᱟᱠᱪᱟᱨ ᱠᱚ ᱞᱟᱦᱟ ᱤᱫᱤᱭᱮᱜ ᱛᱟᱦᱮᱱᱟ ᱦᱟᱥᱟ ᱵᱮᱱᱟᱣ ᱴᱩᱠᱩᱡ ᱚᱱᱟᱦᱚᱸ ᱚᱱᱠᱟᱜᱮ ᱴᱩᱠᱩᱡ ᱵᱮᱱᱟᱣ ᱠᱟᱛᱮᱜ ᱡᱟᱜᱮ ᱵᱟᱡᱟᱨ ᱠᱚᱨᱮ ᱟᱛᱳ ᱠᱚᱨᱮ ᱟᱠᱷᱨᱤᱧ ᱠᱟᱛᱮᱜ ᱡᱟᱦᱟᱸ ᱛᱤᱱᱟᱹᱜ ᱠᱟᱹᱣᱰᱤ ᱠᱚ ᱟᱨᱡᱟᱣ ᱛᱟᱦᱮᱸᱜᱼᱟ ᱚᱱᱠᱟ ᱛᱮᱜᱮ ᱟᱠᱚᱣᱟᱜ ᱥᱚᱝᱥᱟᱨ ᱠᱚ ᱪᱟᱞᱟᱣ ᱤᱫᱤᱭᱮᱜ ᱛᱟᱦᱮᱸᱜᱼᱟ ᱟᱨ ᱚᱱᱠᱟ ᱛᱮᱜᱮ ᱟᱠᱚᱣᱟᱜ ᱞᱟᱠᱪᱟᱨ ᱦᱚᱸᱠᱚ ᱞᱟᱦᱟ ᱤᱫᱤᱭᱮᱜ ᱛᱟᱦᱮᱱᱟ ᱜᱮᱫᱟᱧ ᱛᱮᱧ ᱵᱮᱨᱮᱫ ᱱᱚᱣᱟ ᱦᱚᱸ ᱱᱚᱝᱠᱟᱜᱮ ᱜᱮᱫᱟᱜ ᱵᱟᱡᱟᱨ ᱠᱚᱨᱮ ᱱᱚᱝᱠᱟᱜᱮ ᱟᱠᱷᱨᱤᱧ ᱠᱟᱛᱮᱜ ᱡᱟᱦᱟᱸ ᱛᱤᱱᱟᱜ ᱠᱟᱹᱣᱰᱤ ᱠᱚ ᱟᱨᱡᱟᱣ ᱛᱟᱦᱮᱸᱜᱼᱟ ᱚᱱᱠᱟ ᱠᱟᱛᱮᱜ ᱜᱮ ᱟᱠᱚ ᱦᱚᱸ ᱥᱚᱝᱥᱟᱨ ᱠᱚ ᱪᱟᱞᱟᱣ ᱤᱫᱤᱭᱮᱜ ᱛᱟᱦᱮᱸᱜ ᱚᱱᱠᱟ ᱛᱮᱜᱮ ᱟᱠᱚᱣᱟᱜ ᱞᱟᱠᱪᱟᱨ ᱠᱚ ᱞᱟᱦᱟ ᱤᱫᱤᱭᱮᱜ ᱛᱟᱦᱮᱸᱜᱼᱟ ᱡᱚᱱᱚᱜ ᱜᱟᱞᱟᱝ ᱡᱚᱱᱚᱜ ᱜᱟᱞᱟᱝ ᱫᱚ ᱦᱩᱭᱩᱜ ᱠᱟᱱᱟ ᱟᱵᱚ ᱨᱮᱱ ᱡᱟᱦᱟᱸ ᱫᱚ ᱟᱛᱳ ᱨᱮᱥᱮ ᱜᱚᱜᱚ ᱛᱟᱠᱚ ᱥᱮ ᱟᱭᱳ ᱛᱟᱠᱚ ᱡᱟ ᱜᱮ ᱡᱚᱱᱚᱜ ᱜᱟᱞᱟᱝ ᱠᱟᱛᱮᱜ ᱵᱟᱡᱟᱨ ᱛᱮᱠᱚ ᱟᱠᱷᱨᱤᱧ ᱠᱟᱛᱮᱜ ᱜᱮ ᱟᱠᱦᱚᱸ ᱥᱚᱝᱥᱟᱨ ᱠᱚ ᱪᱟᱞᱟᱣ ᱮᱫ ᱛᱟᱦᱮᱜ ᱚᱱᱠᱟ ᱠᱟᱛᱮᱜ ᱜᱮ ᱡᱟᱦᱟᱸ ᱛᱤᱱᱟᱹᱜ ᱠᱟᱹᱣᱰᱤ ᱠᱚᱠᱚ ᱛᱟᱦᱮᱸᱜᱼᱟ ᱚᱱᱠᱟ ᱛᱮᱜᱮ ᱞᱟᱠᱪᱟᱨ ᱠᱚᱠᱚ ᱞᱟᱦᱟ ᱤᱫᱤᱭᱮᱜ ᱛᱟᱦᱮᱸᱜ